ᱟᱞᱮ ᱫᱚ ᱤᱥᱠᱩᱞ ᱨᱮ ᱪᱷᱚᱵᱤ ᱟᱠᱟᱶ ᱨᱮᱭᱟᱜ ᱯᱨᱚᱛᱤᱡᱳᱜᱤᱛᱟ ᱦᱩᱭᱞᱮᱱ ᱛᱟᱞᱮᱭᱟ ᱛᱚᱵᱮ ᱩᱱᱨᱮ ᱚᱱᱟ ᱯᱨᱚᱛᱤᱡᱳᱜᱤᱛᱟ ᱨᱮ ᱤᱧᱦᱚᱧ ᱥᱮᱞᱮᱫ ᱞᱮᱱᱟ ᱥᱮᱞᱮᱫ ᱞᱤᱱᱟᱹᱧ ᱟᱨ ᱟᱞᱮ ᱫᱚ ᱵᱚᱞᱮ ᱟᱭᱢᱟ ᱦᱚᱲᱞᱮ ᱛᱟᱦᱮᱸᱠᱟᱱᱟ ᱟᱭᱢᱟ ᱟᱭᱢᱟ ᱥᱴᱩᱰᱮᱱᱴ ᱵᱚᱞᱮ ᱡᱚᱛᱚ ᱦᱚᱲ ᱞᱮ ᱥᱮᱞᱮᱫ ᱞᱮᱱᱟ ᱟᱭᱢᱟ ᱰᱷᱮᱨ ᱟᱹᱰᱤ ᱟᱭᱢᱟ ᱦᱚᱲᱜᱮ ᱚᱱᱟ ᱚᱱᱟ ᱪᱷᱚᱵᱤ ᱟᱠᱟᱶ ᱨᱮ ᱟᱨ ᱤᱧᱦᱚᱧ ᱥᱮᱞᱮᱫ ᱞᱮᱱᱟ ᱟᱨ ᱟᱨ ᱵᱚᱞᱮ ᱢᱤᱫᱴᱮᱱ ᱟᱹᱛᱩ ᱫᱤᱥᱚᱢ ᱨᱮᱭᱟᱜ ᱚᱲᱟᱜ ᱤᱧ ᱵᱮᱱᱟᱣ ᱠᱮᱫᱟ ᱟᱹᱛᱩᱧ ᱵᱮᱱᱟᱣ ᱠᱮᱫᱟ ᱫᱟᱨᱮ ᱠᱚᱧ ᱵᱮᱱᱟᱣ ᱠᱮᱫᱟ ᱚᱲᱟᱜ ᱠᱚ ᱤᱥᱠᱩᱞ ᱠᱚᱧ ᱵᱮᱱᱟᱣ ᱠᱮᱫᱟ ᱟᱨ ᱢᱚᱡᱽᱜᱮᱧ ᱨᱚᱝ ᱠᱮᱫᱟ ᱟᱹᱰᱤ ᱢᱚᱡᱽ ᱤᱧ ᱨᱚᱝ ᱠᱮᱫᱟ ᱵᱚᱞᱮ ᱚᱠᱟ ᱫᱚ ᱧᱮᱞ ᱛᱮᱦᱚᱸ ᱟᱹᱰᱤ ᱢᱚᱡᱽ ᱧᱮᱞᱚᱜᱼᱟ ᱚᱲᱟᱜ ᱠᱚ ᱚᱲᱟᱜ ᱟᱰᱮ ᱯᱟᱥᱮ ᱠᱚᱨᱮᱧ ᱵᱮᱱᱟᱣ ᱠᱮᱫᱟ ᱫᱟᱨᱮ ᱠᱚᱧ ᱵᱮᱱᱟᱣ ᱠᱮᱫᱟ ᱵᱟᱦᱟ ᱠᱚᱧ ᱵᱮᱱᱟᱣ ᱠᱮᱫᱟ ᱟᱨ ᱪᱟᱯᱟ ᱠᱚᱞ ᱠᱚᱧ ᱵᱮᱱᱟᱣ ᱠᱮᱫᱟ ᱫᱟᱜ ᱠᱚ ᱧᱩ ᱵᱟᱲᱟ ᱞᱟᱹᱜᱤᱫ ᱦᱚᱲᱠᱚᱧ ᱵᱮᱱᱟᱣ ᱠᱮᱫ ᱠᱚᱣᱟ ᱚᱠᱟ ᱫᱚ ᱵᱚᱞᱮ ᱢᱤᱫᱴᱮᱱ ᱚᱲᱟᱜ ᱨᱮ ᱡᱮᱭᱥᱮ ᱟᱵᱚ ᱟᱹᱛᱩ ᱫᱤᱥᱚᱢ ᱨᱮᱵᱚᱱ ᱛᱟᱦᱮᱱ ᱠᱟᱱᱟ ᱪᱮᱫ ᱞᱮᱠᱟ ᱚᱲᱟᱜ ᱫᱩᱣᱟᱹᱨ ᱵᱚ ᱚᱲᱟᱜ ᱨᱮᱵᱚᱱ ᱛᱟᱦᱮᱱ ᱠᱟᱱᱟ ᱟᱨ ᱪᱟᱯᱟ ᱠᱚᱞ ᱠᱚ ᱚᱲᱟᱜ ᱨᱮ ᱢᱮᱱᱟᱜᱼᱟ ᱫᱟᱨᱮ ᱱᱟᱹᱲᱤ ᱠᱚ ᱡᱚᱛᱚ ᱥᱟᱱᱟᱢᱟᱜ ᱢᱮᱱᱟᱜ ᱠᱟᱜᱼᱟ ᱚᱱᱠᱟᱜᱮ ᱤᱧᱦᱚᱧ ᱵᱮᱱᱟᱣ ᱠᱮᱫᱟ ᱚᱱᱟ ᱪᱷᱚᱵᱤ ᱨᱮ ᱪᱤᱛᱛᱨᱚ ᱨᱮᱧ ᱵᱮᱱᱟᱣ ᱠᱮᱫᱟ ᱟᱨ ᱟᱨ ᱢᱚᱡᱽ ᱜᱮᱧ ᱨᱚᱝ ᱠᱮᱫᱟ ᱨᱚᱝ ᱠᱮᱫ ᱠᱷᱟᱡ ᱢᱚᱡᱽᱜᱮ ᱧᱮᱞᱚᱜ ᱠᱟᱱᱟ ᱟᱨ ᱡᱚᱢᱟ ᱠᱤᱫᱟᱹᱧ ᱡᱚᱢᱟ ᱠᱤᱫᱟᱹᱧ ᱢᱟᱦᱟᱥᱚᱭ ᱴᱷᱮᱱ ᱤᱥᱠᱩᱞ ᱨᱮ ᱵᱚᱞᱮᱧ ᱡᱚᱢᱟ ᱠᱮᱫᱟ ᱥᱟᱨ ᱛᱷᱮᱱᱤᱧ ᱡᱚᱢᱟ ᱠᱮᱫᱟ ᱟᱫᱚ ᱟᱨ ᱩᱱᱤ ᱥᱟᱨ ᱦᱚᱸ ᱠᱟᱡᱟᱠᱮ ᱠᱩᱥᱤ ᱟᱠᱟᱫ ᱛᱤᱧᱟ ᱠᱩᱥᱤᱭᱟᱠᱟᱫ ᱛᱤᱧᱟᱹ ᱟᱨᱮ ᱟᱨ ᱚᱱᱟ ᱯᱨᱚᱛᱤᱡᱳᱜᱤᱛᱟ ᱨᱮ ᱤᱧ ᱯᱨᱟᱭᱤᱡᱽ ᱤᱧ ᱧᱟᱢ ᱠᱮᱫᱟ ᱯᱟᱨᱭᱤᱡᱽ ᱤᱧ ᱧᱟᱢ ᱠᱮᱫᱟ ᱟᱨ ᱤᱥᱠᱩᱞ ᱨᱮᱦᱚᱸ ᱠᱟᱡᱟᱠ ᱠᱚ ᱠᱟᱡᱟᱠ ᱵᱚᱞᱮ ᱤᱧᱠᱚ ᱤᱭᱟᱹ ᱥᱚᱱᱢᱟᱱ ᱠᱤᱫᱤᱧᱟᱹ ᱵᱚᱞᱮ ᱠᱟᱡᱟᱠ ᱠᱚ ᱪᱮᱫ ᱠᱚ ᱢᱮᱱᱟ ᱠᱟᱡᱟᱠ ᱠᱚ ᱠᱩᱥᱤᱭᱟᱹᱫᱤᱧᱛᱮ ᱟᱨ ᱚᱲᱟᱜ ᱨᱮᱦᱚᱸ ᱵᱚᱞᱮ ᱟᱞᱮᱨᱮᱱ ᱠᱟᱡᱟᱠ ᱠᱚ ᱢᱮᱱᱫᱟ ᱵᱚᱞᱮ ᱟᱹᱰᱤ ᱢᱚᱡᱽ ᱮᱢ ᱡᱩᱛ ᱞᱮᱫᱟ ᱰᱤᱡᱟᱭᱤᱱ ᱱᱚᱜᱼᱚᱭ ᱯᱨᱟᱭᱤᱡᱽ ᱠᱚᱢ ᱧᱟᱢ ᱠᱮᱫᱟ ᱟᱨ ᱤᱧ ᱵᱚᱞᱮ ᱩᱱᱟᱹᱜ ᱵᱚᱞᱮ ᱵᱟᱹᱧ ᱦᱩᱫᱤᱥ ᱟᱠᱟᱫ ᱛᱟᱦᱮᱱᱟ ᱢᱮᱱᱛᱮ ᱵᱚᱞᱮ ᱤᱧ ᱯᱨᱟᱭᱤᱡᱽ ᱠᱚᱧ ᱧᱟᱢᱟ ᱚᱱᱠᱟ ᱦᱚᱸ ᱵᱟᱹᱧ ᱦᱩᱫᱤᱥ ᱟᱠᱟᱫ ᱛᱟᱦᱮᱱᱟ ᱟᱨ ᱩᱱᱟᱹᱜ ᱢᱚᱡᱽ ᱰᱤᱡᱟᱭᱤᱱᱤᱧ ᱵᱮᱱᱟᱣ ᱠᱮᱫᱟ ᱟᱨ ᱟᱞᱮ ᱚᱲᱟᱜ ᱨᱮᱱ ᱦᱚᱸ ᱠᱟᱡᱟᱠ ᱠᱚ ᱠᱩᱥᱤᱭᱮᱱᱟ ᱥᱟᱨ ᱛᱟᱠᱚ ᱦᱚᱸ ᱠᱟᱡᱟᱠ ᱠᱚ ᱥᱟᱵᱟᱥ ᱠᱤᱫᱤᱧᱛᱮ ᱤᱧᱫᱚ ᱟᱹᱰᱤ ᱠᱩᱥᱤᱧ ᱟᱹᱭᱠᱟᱹᱣ ᱠᱮᱫᱟ ᱤᱧᱟᱹᱜ ᱢᱚᱱᱮ ᱨᱮᱦᱚᱸ ᱟᱫᱚ ᱚᱱᱟᱛᱮᱧ ᱢᱮᱱᱫᱟ ᱡᱮᱢᱚᱱ ᱤᱧ ᱠᱷᱚᱱ ᱠᱟᱹᱴᱤᱡ ᱠᱩᱲᱤ ᱦᱮᱱᱟᱭ ᱟᱠᱟᱫᱮᱭᱟ ᱥᱮ ᱠᱟᱹᱴᱤᱡ ᱵᱚᱭᱦᱟ ᱤᱧᱨᱮᱱ ᱦᱮᱱᱟᱜ ᱠᱚᱣᱟ ᱡᱚᱛᱚ ᱦᱚᱲᱜᱮ ᱵᱚᱞᱮᱧ ᱞᱟᱹᱭ ᱟᱠᱚᱣᱟᱹᱧ ᱵᱚᱞᱮ ᱡᱮᱢᱚᱱ ᱩᱱᱠᱩ ᱦᱚᱸ ᱢᱚᱡᱽᱜᱮ ᱢᱚᱡᱽᱜᱮ ᱪᱤᱛᱛᱨᱚ ᱠᱚ ᱵᱮᱱᱟᱣ ᱫᱟᱲᱮᱭᱟᱜᱼᱟ ᱚᱱᱟ ᱞᱟᱹᱜᱤᱫ ᱤᱧ ᱢᱮᱱᱫᱟ ᱵᱚᱞᱮ ᱡᱮᱢᱚᱱ ᱤᱧᱦᱚᱸ ᱩᱱᱠᱩᱧ ᱞᱟᱹᱭᱟᱠᱚᱛᱮ ᱩᱱᱠᱩ ᱦᱚᱸ ᱢᱚᱡᱽᱛᱮ ᱪᱤᱛᱛᱨᱚ ᱵᱮᱱᱟᱣ ᱞᱟᱹᱜᱤᱫ ᱠᱚ ᱞᱟᱦᱟ ᱤᱫᱤᱜᱼᱢᱟ